ᱦᱚᱦᱟᱨ ᱜᱮ ᱚᱴᱳ ᱰᱟᱭᱵᱷᱟᱨ ᱵᱮᱱ ᱢᱮᱱ ᱮᱫᱟ ᱦᱮᱸ ᱟᱞᱤᱧ ᱥᱟᱦᱮᱵᱽ ᱰᱟᱝᱜᱟ ᱠᱷᱚᱱ ᱢᱟᱱᱠᱚᱲ ᱴᱮᱥᱚᱱ ᱪᱟᱞᱟᱜ ᱞᱟᱹᱜᱤᱫ ᱛᱮᱞᱤᱧ ᱯᱷᱚᱱ ᱞᱮᱫᱟ ᱢᱮᱱ ᱠᱷᱟᱱ ᱱᱤᱛ ᱫᱚ ᱥᱟᱦᱮᱵᱽ ᱰᱟᱝᱜᱟ ᱫᱚ ᱵᱟᱝᱟ ᱨᱟᱱᱤᱜᱚᱡᱽ ᱢᱳᱲ ᱨᱮ ᱫᱟᱭᱟ ᱠᱟᱛᱮ ᱦᱤᱡᱩᱜ ᱵᱮᱱ ᱚᱰᱮ ᱠᱷᱚᱱ ᱢᱟᱱᱠᱚᱲ ᱥᱴᱮᱥᱚᱱ ᱞᱤᱧ ᱪᱟᱞᱟᱜᱼᱟ ᱟᱭᱢᱟ ᱥᱟᱨᱦᱟᱣ